ᱵᱚᱞᱮ ᱟᱵᱚ ᱱᱚᱜᱼᱚᱭ ᱡᱮᱧ ᱢᱮᱱ ᱚᱪᱚᱭᱮᱫ ᱛᱟᱵᱚᱱᱟ ᱟᱵᱚ ᱱᱚᱜᱼᱚᱭ ᱜᱟᱰᱟᱨᱮ ᱡᱩᱫᱤ ᱵᱚᱱ ᱯᱟᱭᱨᱟ ᱞᱮᱱᱠᱷᱟᱱ ᱯᱟᱭᱨᱟ ᱯᱟᱭᱨᱟ ᱛᱮ ᱢᱟᱱᱮ ᱠᱟᱜ ᱢᱮ ᱟᱛᱩᱜ ᱫᱟᱜ ᱨᱮ ᱱᱤᱛᱚᱜ ᱟᱵᱚᱣᱟᱜ ᱫᱮᱠᱷᱟ ᱜᱮᱞᱚ ᱡᱮ ᱫᱷᱤᱨᱤ ᱠᱚ ᱢᱮᱱᱟᱜᱼᱟ ᱵᱟᱝ ᱚᱱᱟ ᱵᱟᱧᱪᱟᱣ ᱵᱟᱠᱷᱟᱱ ᱛᱮ ᱟᱵᱚ ᱫᱚ ᱛᱷᱚᱲᱟ ᱜᱟᱱ ᱵᱚᱱ ᱢᱮᱱ ᱚᱪᱚᱭᱮᱫᱟ ᱪᱮᱫ ᱚᱱᱟ ᱵᱟᱧᱪᱟᱣ ᱠᱟᱜ ᱠᱷᱟᱱ ᱛᱷᱚᱲᱟ ᱥᱟᱭᱤᱰ ᱧᱚᱜ ᱛᱮᱵᱚᱱ ᱯᱟᱭᱨᱟ ᱧᱚᱜ ᱞᱮᱱᱠᱷᱟᱱ ᱵᱟᱝ ᱟᱹᱰᱤ ᱵᱷᱟᱞᱚ ᱦᱩᱭᱩᱜᱼᱟ ᱟᱨ ᱵᱟᱝ ᱚᱱᱟ ᱧᱮᱞ ᱠᱟᱛᱮ ᱡᱩᱫᱤ ᱟᱵᱚ ᱵᱟᱵᱚᱱ ᱯᱟᱭᱨᱟ ᱞᱮᱱᱠᱷᱟᱱ ᱫᱚ ᱟᱵᱚ ᱦᱚᱸᱵᱚᱱ ᱵᱟᱡᱟᱣ ᱛᱤᱭᱳᱜ ᱡᱚᱱ ᱵᱟᱡᱟᱜᱼᱟ ᱟᱨ ᱵᱟᱡᱟᱣ ᱞᱮᱱ ᱠᱷᱟᱱ ᱫᱚ ᱛᱷᱚᱲᱟᱜᱟᱱ ᱢᱩᱥᱠᱤᱞ ᱧᱚᱜ ᱨᱮᱵᱚᱱ ᱟᱹᱭᱠᱟᱹᱣᱟ ᱚᱱᱟ ᱠᱟᱱ ᱜᱮᱭᱟ ᱟᱨ ᱵᱟᱝ ᱡᱮ ᱧᱮᱞᱚᱜ ᱠᱟᱱᱟ ᱱᱚᱰᱮ ᱟᱨ ᱢᱤᱫᱴᱟᱝ ᱟᱹᱰᱤ ᱞᱟᱹᱴᱩ ᱡᱚᱞᱟ ᱢᱮᱱᱟᱜᱼᱟ ᱚᱱᱟ ᱡᱚᱞᱟ ᱵᱷᱤᱛᱨᱤ ᱨᱮ ᱱᱤᱛᱚ ᱵᱚᱱ ᱟᱵᱚ ᱵᱚᱱ ᱯᱟᱭᱨᱟ ᱞᱮᱱᱠᱷᱟᱱ ᱛᱚ ᱟᱵᱚ ᱱᱤᱛᱚᱜ ᱪᱮᱫ ᱵᱚᱱ ᱦᱚᱨᱚᱜ ᱞᱮᱠᱷᱟᱱ ᱫᱚ ᱟᱵᱚᱣᱟᱜ ᱱᱟᱯᱟᱭ ᱦᱩᱭᱩᱜᱼᱟ ᱵᱟᱝ ᱱᱩᱠᱩ ᱞᱟᱹᱴᱩ ᱞᱟᱹᱴᱩ ᱦᱟᱹᱠᱩ ᱠᱚ ᱵᱟᱝ ᱢᱟᱜᱟᱲ ᱠᱚ ᱛᱟᱭᱟᱱ ᱠᱚ ᱵᱤᱵᱷᱤᱱᱱᱚ ᱨᱚᱠᱚᱢ ᱡᱤᱱᱤᱥ ᱠᱚ ᱛᱟᱦᱮᱱᱟ ᱢᱟᱱᱣᱟ ᱠᱚ ᱟᱫᱚ ᱚᱱᱟ ᱵᱟᱧᱪᱟᱣ ᱞᱟᱹᱜᱤᱫ ᱢᱤᱫᱴᱟᱝ ᱟᱵᱚᱣᱟᱜ ᱯᱚᱛ ᱢᱮᱱᱟᱜ ᱛᱟᱵᱚᱱᱟ ᱪᱮᱫ ᱡᱮ ᱧᱮᱞ ᱟᱵᱚᱱ ᱱᱤᱛᱚᱜ ᱫᱚ ᱟᱵᱚ ᱪᱤᱠᱟᱹ ᱛᱮᱵᱚᱱ ᱵᱟᱧᱪᱟᱜᱼᱟ ᱡᱮ ᱧᱮᱞ ᱫᱟᱵᱚᱱ ᱱᱤᱛᱚᱜ ᱚᱱᱟ ᱞᱟᱹᱜᱤᱫ ᱢᱤᱫᱴᱟᱝ ᱫᱩᱨᱵᱤᱱ ᱢᱮᱱᱟᱜ ᱛᱟᱵᱚᱱᱟ ᱚᱱᱟ ᱫᱩᱨᱵᱤᱱ ᱞᱮᱠᱟᱱ ᱚᱱᱟ ᱢᱮᱫ ᱨᱮᱵᱚᱱ ᱦᱩᱲᱟᱹᱲ ᱟᱱ ᱠᱷᱟᱡ ᱛᱟᱦᱚᱞᱮ ᱡᱷᱟᱹᱞ ᱨᱮᱱ ᱢᱟᱱᱣᱟ ᱦᱚᱸᱵᱚᱱ ᱧᱮᱞ ᱛᱤᱭᱳᱜ ᱠᱚᱣᱟ ᱪᱮᱫ ᱞᱮᱠᱟᱱ ᱡᱤᱱᱤᱥᱮ ᱦᱤᱡᱩᱜ ᱠᱟᱱᱟ ᱵᱟᱭ ᱦᱤᱡᱩᱜ ᱠᱟᱱᱟ ᱚᱱᱟ ᱵᱟᱧᱪᱟᱜ ᱞᱟᱹᱜᱤᱫ ᱟᱵᱚᱣᱟᱜ ᱯᱚᱫ ᱫᱚ ᱢᱮᱱᱟᱜ ᱛᱟᱵᱚᱱᱟ ᱟᱨ ᱵᱟᱝ ᱩᱱᱤ ᱦᱚᱸᱵᱚᱱ ᱧᱮᱞᱮ ᱞᱮᱠᱷᱟᱱ ᱡᱮ ᱱᱩᱭ ᱢᱟᱱᱣᱟᱣ ᱦᱤᱡᱩᱜ ᱠᱟᱱᱟ ᱱᱤᱛᱚᱜ ᱛᱟᱦᱚᱞᱮ ᱛᱷᱚᱲᱟ ᱜᱟᱱ ᱥᱟᱭᱤᱴ ᱧᱚᱜ ᱵᱚᱱ ᱠᱟᱴᱟᱣ ᱞᱮᱱᱠᱷᱟᱱ ᱵᱟᱝ ᱟᱵᱚᱣᱟᱜ ᱱᱤᱡᱮᱨ ᱥᱚᱢᱵᱚᱞ ᱨᱮᱱᱟᱜ ᱩᱱᱤ ᱡᱟᱦᱟᱱᱟᱜ ᱟᱜᱷᱟᱛᱮ ᱞᱟᱹᱜᱤᱫ ᱵᱟᱝ ᱡᱮ ᱩᱱᱤ ᱴᱟᱨᱦᱟᱣᱮ ᱞᱟᱹᱜᱤᱫ ᱟᱵᱚ ᱴᱷᱮᱱ ᱢᱤᱫᱴᱟᱝ ᱦᱟᱹᱛᱭᱟᱹᱨ ᱠᱚᱫᱚ ᱵᱟᱧᱪᱟᱜ ᱞᱟᱹᱜᱤᱫ ᱦᱟᱹᱛᱭᱟᱹᱨ ᱫᱚ ᱫᱚᱦᱚᱭ ᱦᱩᱭᱩᱜ ᱛᱟᱵᱚᱱᱟ ᱟᱫᱚ ᱦᱚᱸᱜᱼᱚ ᱱᱟ ᱜᱮ ᱤᱧ ᱫᱚ ᱢᱟᱲᱟᱝ ᱠᱟᱛᱷᱟ ᱠᱟᱱᱟ ᱟᱫᱚ ᱚᱱᱟᱜᱤᱧ ᱢᱮᱱ ᱦᱚᱪᱚᱭ ᱛᱟᱵᱚᱱᱟ ᱟᱫᱚ ᱟᱵᱚ ᱵᱟᱧᱪᱟᱜ ᱞᱟᱹᱜᱤᱫ ᱱᱚᱣᱟ ᱠᱚ ᱦᱟᱹᱛᱭᱟᱹᱨ ᱫᱚᱵᱚᱱ ᱫᱚᱦᱚᱭᱟ ᱟᱨ ᱵᱟᱝ ᱧᱮᱞ ᱞᱟᱹᱜᱤᱫ ᱦᱚᱸ ᱟᱵᱚ ᱱᱚᱣᱟ ᱫᱩᱨᱵᱤᱱ ᱫᱚᱵᱚᱱ ᱞᱟᱜᱟᱣ ᱡᱚᱱᱚᱜᱼᱟ ᱢᱮᱫᱦᱟ ᱨᱮ ᱵᱟᱝ ᱟᱵᱚᱣᱟᱜ ᱥᱩᱨᱚᱠᱠᱷᱟ ᱞᱟᱹᱜᱤᱫ ᱫᱚ